ᱦᱮᱞᱳ ᱦᱩᱸᱛᱚ ᱱᱤᱭᱟᱹ ᱟᱹᱛᱩ ᱨᱮᱱ ᱥᱚᱵᱽᱡᱤ ᱵᱟᱞᱟ ᱠᱟᱱ ᱜᱮᱭᱟᱢ ᱥᱚᱵᱽᱡᱤ ᱪᱟᱥᱤᱡ ᱢᱮᱱᱫᱤᱧ ᱱᱤᱭᱟᱹ ᱟᱹᱛᱩ ᱨᱮᱱ ᱥᱚᱵᱽᱡᱤ ᱪᱟᱹᱥᱤ ᱵᱟᱞᱟ ᱠᱟᱱ ᱜᱮᱭᱟᱢ ᱚ ᱪᱮᱫ ᱠᱚ ᱤᱧ ᱦᱮᱞᱳ ᱦᱮᱸ ᱤᱧ ᱟᱲᱚᱛ ᱟᱲᱚᱛ ᱵᱟᱞᱟ ᱠᱟᱹᱱᱟᱹᱧ ᱟᱫᱚ ᱥᱚᱵᱽᱡᱤ ᱦᱟᱛᱟᱣᱤᱧ ᱦᱟᱛᱟᱣᱟᱹᱧ ᱟᱫᱚ ᱪᱮᱫ ᱠᱚ ᱥᱚᱵᱽᱡᱤ ᱪᱟᱥᱮᱢ ᱞᱟᱜᱟᱣ ᱠᱟᱫᱟ ᱦᱮᱸ ᱟᱪᱪᱷᱟ ᱟᱨᱦᱚᱸ ᱟᱪᱪᱷᱟ ᱴᱷᱤᱠᱜᱮᱭᱟ ᱵᱷᱤᱱᱰᱤ ᱠᱚ ᱢᱮᱱᱟᱜᱼᱟ ᱥᱮ ᱵᱟᱝ ᱡᱚᱛᱚ ᱢᱮᱱᱟᱜ ᱠᱟᱫᱟ ᱪᱮᱫ ᱪᱮᱫᱞᱮᱠᱟ ᱟᱫᱚ ᱫᱚᱨᱮᱢ ᱤᱢᱟᱹᱧᱟ ᱚ ᱤᱧ ᱫᱚ ᱟᱲᱚᱛ ᱵᱟᱞᱟ ᱠᱟᱹᱱᱟᱹᱧ ᱛᱚ ᱤᱧ ᱫᱚ ᱴᱟᱴᱠᱟᱼᱴᱟᱴᱠᱟ ᱢᱟᱞ ᱵᱚᱞᱮ ᱤᱭᱟᱹ ᱛᱷᱚᱲᱟ ᱵᱮᱨᱮᱞ ᱧᱚᱜ ᱵᱚᱞᱮ ᱴᱟᱴᱠᱟ ᱢᱟᱞ ᱵᱚᱞᱮ ᱵᱟᱠᱷᱟᱱ ᱤᱧ ᱫᱚ ᱵᱟᱹᱲᱤᱡᱚᱜ ᱛᱤᱧᱟᱹ ᱛᱚ ᱟᱪᱪᱷᱟ ᱴᱷᱤᱠᱜᱮᱭᱟ ᱟᱫᱚ ᱟᱢᱜᱮᱢ ᱟᱹᱜᱩ ᱦᱚᱴᱚᱣᱟᱹᱧᱟᱹ ᱥᱮ ᱪᱮᱫᱞᱮᱠᱟ ᱟᱪᱪᱷᱟ ᱴᱷᱤᱠᱜᱮᱭᱟ ᱤᱧ ᱜᱮ ᱛᱚᱵᱮᱧ ᱪᱟᱞᱟᱜᱼᱟ ᱜᱟᱹᱰᱤ ᱦᱚᱧ ᱤᱫᱤᱭᱟ ᱤᱧ ᱜᱮ ᱟᱨ ᱧᱮᱞᱟᱹᱧ ᱪᱮᱫᱞᱮᱠᱟᱱᱟᱜᱼᱤᱧ ᱠᱩᱥᱤᱭᱟᱜᱼᱟᱹᱧ ᱟᱨ ᱚᱝᱠᱟᱱᱟᱜ ᱜᱤᱧ ᱟᱹᱜᱩᱭᱟ ᱛᱚᱵᱮ ᱦᱩᱸ ᱦᱩᱸ ᱤᱧ ᱫᱩᱧ ᱮᱥᱴᱚᱠ ᱠᱟᱜᱼᱟ ᱛᱚ ᱟᱫᱚ ᱚᱱᱟᱛᱮ ᱤᱧ ᱫᱚ ᱛᱷᱚᱲᱟ ᱵᱚᱞᱮ ᱟᱹᱰᱤ ᱵᱤᱞᱤᱭᱟᱜ ᱦᱚᱸ ᱵᱟᱝ ᱛᱷᱚᱲᱟ ᱚᱱᱠᱟ ᱢᱟᱪᱷᱟ ᱠᱟᱺᱱᱰᱤ ᱢᱟᱪᱷᱟᱣᱟᱜ ᱪᱟᱞᱟᱜᱼᱟᱹᱧ ᱜᱟᱯᱟ ᱠᱚᱛᱮᱧ ᱪᱟᱞᱟᱜᱼᱟ ᱦᱮᱸ ᱤᱧ ᱦᱮᱸ ᱤᱧ ᱢᱟᱧ ᱪᱟᱞᱟᱜ ᱜᱮ ᱤᱧ ᱜᱮᱛᱚ ᱟᱥᱚᱞ ᱤᱭᱟᱹ ᱫᱚ ᱟᱲᱚᱛ ᱨᱮᱱ ᱢᱮᱱᱮᱡᱟᱨ ᱫᱚ ᱟᱫᱚ ᱤᱧ ᱵᱟᱹᱧ ᱪᱟᱞᱟᱣ ᱞᱮᱱᱠᱷᱟᱱ ᱵᱟᱝ ᱦᱩᱭᱩᱜᱼᱟ ᱛᱚ ᱟᱫᱚ ᱪᱟᱞᱟᱜ ᱛᱮᱜᱮ ᱦᱩᱭᱩᱜ ᱛᱤᱧᱟᱹ ᱟᱫᱚ ᱨᱮᱹ ᱦᱮᱸ ᱴᱷᱤᱠᱜᱮᱭᱟ ᱛᱚᱵᱮ ᱜᱟᱯᱟᱧ ᱪᱟᱞᱟᱜ ᱠᱟᱱᱟ ᱦᱮᱸ ᱚᱲᱟᱜ ᱨᱮᱜᱮ ᱛᱟᱦᱮᱱ ᱢᱮ ᱚᱠᱟ ᱥᱮᱱ ᱦᱚᱸ ᱟᱞᱚᱢ ᱪᱟᱞᱟᱜᱼᱟ ᱴᱷᱤᱠᱜᱮᱭᱟ ᱪᱟᱞᱟᱜ ᱠᱟᱱᱤᱧ ᱜᱟᱯᱟ ᱜᱟᱯᱟᱜᱤᱧ ᱪᱟᱞᱟᱜᱼᱟ ᱴᱷᱤᱠᱜᱮᱭᱟ ᱦᱮᱸ ᱜᱚᱰᱟ ᱜᱮ ᱪᱟᱞᱟᱜ ᱦᱩᱭᱩᱜᱼᱟ ᱦᱮᱸ ᱛᱚᱵᱮ ᱴᱷᱤᱠᱜᱮᱭᱟ ᱴᱟᱴᱠᱟᱼᱴᱟᱴᱠᱟ ᱢᱟᱞ ᱵᱟᱪᱷᱟᱣ ᱟᱹᱜᱩᱭ ᱦᱩᱭᱩᱜᱼᱟ ᱦᱮᱸᱢᱟ ᱜᱟᱯᱟ ᱥᱮᱛᱟᱜ ᱨᱮ